ᱤᱧ ᱱᱚᱝᱠᱟᱱ ᱢᱤᱫᱴᱟᱱ ᱯᱩᱛᱷᱤᱧ ᱯᱟᱲᱦᱟᱣ ᱟᱠᱟᱫᱟ ᱠᱷᱮᱨᱣᱟᱞ ᱥᱚᱨᱮᱱᱟᱜ ᱛᱷᱟᱹᱨᱤ ᱫᱟᱠᱟᱨᱮ ᱢᱮᱫ ᱫᱟᱜ ᱯᱟᱹᱦᱤᱞ ᱨᱮᱫ ᱵᱟᱝ ᱩᱭᱦᱟᱹᱨ ᱟᱠᱟᱫᱟ ᱛᱟᱦᱮᱸᱜᱼᱟ ᱤᱧ ᱫᱩᱞᱟᱹᱲᱟ ᱢᱮᱱᱠᱷᱟᱱ ᱯᱟᱲᱦᱟᱣ ᱢᱩᱪᱟᱫ ᱠᱟᱛᱮᱜ ᱫᱚᱢᱮᱧ ᱫᱩᱞᱟᱹᱲ ᱠᱟᱫᱟ ᱱᱚᱣᱟ ᱜᱟᱭᱟᱱ ᱨᱮ ᱥᱟᱶᱛᱟ ᱨᱮᱱᱟᱜ ᱥᱟᱹᱨᱤ ᱪᱤᱛᱟᱹᱨ ᱜᱮ ᱡᱷᱟᱞᱠᱟᱣ ᱟᱠᱟᱱᱟ ᱟᱨ ᱟᱸᱫᱷᱟᱯᱟᱹᱛᱭᱟᱹᱣ ᱨᱮᱱᱟᱜ ᱪᱤᱛᱟᱹᱨ ᱦᱚᱸ ᱥᱚᱫᱚᱨ ᱟᱠᱟᱫᱟ